ᱤᱧᱟᱹᱜ ᱴᱚᱴᱷᱟᱨᱮ ᱡᱟᱦᱟᱸ ᱟᱡ ᱵᱷᱮᱜᱟᱨ ᱵᱷᱮᱜᱟᱨ ᱟᱪᱟᱨ ᱵᱤᱪᱟᱹᱨ ᱦᱩᱭᱩᱜᱼᱟ ᱚᱱᱟ ᱨᱮᱫᱚ ᱡᱟᱦᱟᱸ ᱛᱤᱱ ᱨᱮ ᱢᱟᱱᱮ ᱚᱲᱟᱜ ᱨᱮᱭᱟᱝ ᱱᱮᱭᱟᱣ ᱠᱷᱟᱹᱯᱟᱹᱨᱤ ᱠᱷᱟᱱ ᱫᱚ ᱴᱚᱞᱟ ᱨᱮᱱ ᱠᱚᱜᱮ ᱠᱚ ᱥᱩᱨ ᱫᱟᱲᱮᱭᱟᱜᱼᱟ ᱟᱨ ᱚᱱᱠᱟ ᱜᱮ ᱡᱩᱫᱤ ᱦᱟᱸᱰᱮ ᱱᱟᱰᱮᱱ ᱠᱚ ᱟᱪᱟᱨ ᱵᱤᱪᱟᱹᱨ ᱠᱚ ᱟᱸᱡᱚᱢ ᱧᱟᱢᱟ ᱮᱱᱠᱷᱟᱱ ᱩᱱᱠᱩ ᱫᱚ ᱦᱟᱸᱜ ᱚᱱᱠᱟ ᱫᱚ ᱵᱟᱝᱠᱚ ᱥᱟᱹᱠᱷᱤ ᱦᱚᱪᱚ ᱞᱟᱜᱟᱣ ᱠᱚᱣᱟ ᱟᱫᱚ ᱚᱱᱠᱟ ᱜᱮ ᱡᱩᱫᱤ ᱥᱮᱬᱟ ᱫᱷᱟᱨᱟ ᱵᱤᱪᱟᱹᱨ ᱦᱩᱭᱩᱜᱼᱟ ᱵᱟᱦᱨᱮ ᱠᱚᱨᱮ ᱠᱷᱚᱱ ᱠᱚ ᱡᱟᱨᱣᱟᱜᱼᱟ ᱮᱱᱠᱷᱟᱱ ᱩᱱ ᱵᱮᱲᱟ ᱨᱮᱫᱚ ᱵᱟᱦᱨᱮ ᱨᱮᱱ ᱠᱚᱦᱚᱸ ᱚᱸᱰᱮ ᱥᱟᱹᱠᱷᱤ ᱠᱚ ᱛᱟᱦᱮᱸ ᱫᱟᱲᱮᱭᱟᱜᱼᱟ ᱟᱨ ᱵᱟᱝᱠᱷᱟᱱ ᱫᱚ ᱵᱟᱝᱟ ᱚᱱᱟᱫᱚ ᱟᱹᱰᱤ ᱥᱮᱬᱟ ᱵᱤᱪᱟᱹᱨ ᱡᱟᱦᱟᱱᱟᱜ ᱠᱚ ᱢᱮᱱᱮᱫᱼᱟ ᱯᱤᱲ ᱵᱤᱪᱟᱹᱨ ᱠᱚ ᱯᱤᱲ ᱠᱚᱜᱮ ᱯᱤᱲ ᱵᱷᱤᱛᱨᱤ ᱨᱮᱱ ᱵᱤᱪᱟᱹᱨ ᱠᱚ ᱚᱱᱟ ᱠᱚᱨᱮ ᱫᱚ ᱦᱟᱸᱰᱮ ᱱᱟᱰᱮᱱ ᱠᱚ ᱦᱮᱡ ᱠᱟᱛᱮᱫ ᱠᱚ ᱢᱮᱥᱟ ᱫᱟᱲᱮᱭᱟᱜᱼᱟ ᱟᱨ ᱵᱟᱝᱠᱷᱟᱱ ᱟᱛᱳ ᱨᱮᱭᱟᱜ ᱵᱤᱪᱟᱹᱨ ᱫᱚ ᱟᱛᱳ ᱨᱮ ᱥᱩᱢᱩᱝ ᱜᱮ ᱦᱩᱭᱩᱜᱼᱟ ᱟᱨ ᱤᱱᱠᱟᱹ ᱥᱮᱬᱟ ᱵᱷᱮᱜᱟᱨ ᱵᱷᱮᱜᱟᱨ ᱵᱤᱪᱟᱹᱨ ᱫᱚ ᱵᱷᱮᱜᱟᱨ ᱵᱷᱮᱜᱟᱨ ᱜᱮᱭᱟ ᱴᱚᱞᱟ ᱨᱮᱭᱟᱜ ᱫᱚ ᱴᱚᱞᱟᱨᱮ ᱟᱨ ᱯᱤᱲ ᱨᱮᱭᱟᱜ ᱫᱚ ᱯᱤᱲ ᱨᱮ ᱚᱱᱠᱟ ᱜᱮ ᱚᱱᱟ ᱵᱤᱪᱟᱹᱨ ᱫᱚ ᱦᱩᱭᱩᱜᱼᱟ ᱟᱨ ᱵᱟᱦᱨᱮ ᱨᱮᱱ ᱫᱚ ᱡᱟᱦᱟᱸ ᱛᱤᱱᱟᱹᱜ ᱠᱚ ᱫᱚᱦᱚ ᱠᱟᱜᱼᱟ ᱜᱟᱞᱢᱟᱨᱟᱣ ᱦᱟᱸᱜ ᱤᱱᱟᱹᱜ ᱵᱷᱤᱛᱨᱤ ᱨᱮᱜᱮ ᱚᱱᱟ ᱵᱤᱪᱟᱹᱨ ᱫᱚ ᱦᱩᱭᱩᱜᱼᱟ ᱟᱨ ᱡᱩᱫᱤ ᱚᱸᱰᱮ ᱥᱟᱸᱜᱷᱟᱨᱤᱭᱟᱹ ᱠᱚᱣᱟᱜ ᱦᱚᱸ ᱫᱟᱣ ᱠᱚ ᱫᱚᱦᱚᱭᱟ ᱮᱱᱠᱷᱟᱱ ᱩᱱᱠᱩ ᱦᱚᱸ ᱥᱟᱹᱠᱷᱤ ᱞᱮᱠᱟ ᱛᱮᱠᱚ ᱛᱟᱦᱮᱸ ᱫᱟᱲᱮᱭᱟᱜᱼᱟ ᱟᱨ ᱵᱟᱝᱠᱷᱟᱱ ᱚᱸᱰᱮ ᱫᱚ ᱦᱟᱸᱜ ᱵᱟᱝ ᱠᱚ ᱛᱟᱦᱮᱸ ᱫᱟᱲᱮᱭᱟᱜᱼᱟ ᱱᱚᱝᱠᱟ ᱜᱮ ᱟᱪᱟᱨ ᱵᱤᱪᱟᱹᱨ ᱠᱚᱢᱟ ᱟᱞᱟᱜᱽ ᱟᱞᱟᱜᱽ ᱜᱮᱭᱟ ᱡᱮ ᱡᱟᱦᱟᱨ ᱴᱚᱴᱷᱟ ᱢᱮᱱᱟᱜᱼᱟ ᱡᱮ ᱡᱟᱦᱟᱨ ᱴᱚᱴᱷᱟ ᱨᱮ ᱢᱟᱲᱟᱝ ᱵᱤᱪᱟᱹᱨ ᱠᱟᱛᱮᱫ ᱚᱱᱟ ᱫᱚ ᱚᱱᱠᱟ ᱜᱮᱠᱚ ᱵᱤᱪᱟᱹᱨᱟ ᱟᱨ ᱴᱚᱞᱟ ᱨᱮᱭᱟᱜ ᱫᱚ ᱴᱚᱞᱟ ᱨᱮᱜᱮ ᱦᱩᱭᱩᱜᱼᱟ